ᱦᱮᱞᱳᱼᱳ ᱦᱮᱞ ᱦᱮᱞᱳᱼᱳ ᱦᱮᱞᱳᱼᱳ ᱰᱚᱠᱴᱚᱨ ᱢᱮᱰᱟᱢ ᱦᱮᱸ ᱤᱧ ᱱᱚᱝᱠᱟ ᱥᱚᱢᱚᱥᱥᱟ ᱨᱤᱧ ᱯᱟᱲᱟᱣ ᱠᱟᱱᱟ ᱚᱱᱟ ᱠᱷᱹᱛᱤᱨ ᱛᱤᱧ ᱯᱷᱳᱱ ᱠᱟᱫᱟ ᱤᱧ ᱱᱚᱰᱮ ᱢᱚᱦᱤᱥᱰᱷᱟᱞ ᱠᱷᱚᱱᱤᱧ ᱞᱟᱹᱭ ᱫᱟ ᱱᱚᱜᱚᱭ ᱠᱟᱴᱟᱧ ᱵᱟᱡᱟᱣ ᱠᱟᱱᱟ ᱚᱱᱟ ᱠᱷᱟᱛᱤᱨ ᱛᱮ ᱟᱢ ᱴᱷᱮᱱᱤᱧ ᱯᱷᱳᱱ ᱠᱟᱫᱟ ᱠᱟᱴᱟ ᱦᱟᱹᱥᱩ ᱜᱮᱵᱟᱝ ᱪᱟᱵᱟᱜ ᱠᱟᱱ ᱛᱤᱧᱟ ᱚᱱᱛᱮ ᱢᱟᱴᱷ ᱥᱮᱜ ᱤᱧ ᱪᱟᱞᱟᱣ ᱞᱮᱱᱟ ᱛᱚᱠᱷᱚᱱ ᱚᱱᱛᱮ ᱨᱤᱧ ᱞᱮᱸᱡᱮᱫ ᱱᱟ ᱫᱟᱜ ᱵᱟᱲᱟ ᱠᱟᱜ ᱛᱟᱸᱦᱮᱱ ᱛᱚ ᱟᱫᱚ ᱞᱮᱸᱡᱮᱛ ᱮᱱ ᱛᱤᱧ ᱠᱟᱴᱟ ᱟᱹᱰᱤ ᱟᱸᱴᱜᱤᱧ ᱦᱟᱹᱥᱩᱭᱤᱧ ᱠᱟᱱᱟ ᱵᱟᱡᱟᱣ ᱠᱟᱱᱟᱧ ᱟᱫᱚ ᱨᱟᱱ ᱠᱚᱫᱚ ᱚᱡᱷᱟ ᱠᱚᱴᱷᱮᱱᱤᱧ ᱪᱟᱞᱟᱣ ᱵᱟᱲᱟ ᱞᱮᱱᱟ ᱟᱫᱚ ᱚᱱᱰᱮ ᱜᱮᱠᱚ ᱮᱢ ᱵᱟᱲᱟ ᱠᱟᱫᱤᱧᱟ ᱦᱟᱞᱡᱚᱲᱟ ᱠᱚ ᱟᱫᱚ ᱚᱱᱟᱜᱮ ᱚᱲᱟᱜ ᱟᱹᱜᱩ ᱠᱟᱛᱮᱜ ᱵᱮᱱᱰᱮᱡ ᱠᱟᱜ ᱛᱤᱧᱟ ᱚᱰᱮ ᱡᱟᱸᱦᱟᱨᱤᱧ ᱵᱟᱡᱟᱣ ᱠᱟᱱᱟ ᱟᱫᱚ ᱮᱱᱛᱚ ᱵᱟᱝ ᱪᱟᱵᱟᱜ ᱠᱟᱱᱟ ᱦᱮᱸ ᱚᱡᱷᱟ ᱩᱱᱤ ᱚᱱᱠᱟᱭ ᱞᱟᱹᱭ ᱠᱟᱫᱤᱧᱟ ᱵᱚᱞᱮ ᱨᱟᱱ ᱥᱟᱞᱟᱜ ᱤᱧ ᱵᱮᱱᱰᱮᱡ ᱠᱟᱫᱟ ᱟᱫᱚ ᱮᱱᱛᱮᱦᱚᱸ ᱦᱟᱹᱥᱩ ᱫᱚ ᱵᱟᱝ ᱪᱟᱵᱟᱜ ᱠᱟᱱ ᱛᱤᱧᱟ

ᱦᱮᱸ ᱰᱟᱠᱴᱚᱨ ᱢᱮᱰᱟᱢ ᱚᱱᱟ ᱢᱟ ᱴᱷᱤᱠ ᱜᱮᱢ ᱞᱟᱹᱭ ᱮᱫ ᱠᱟᱱ ᱟᱫᱚ ᱥᱮ ᱚᱡᱷᱟ ᱴᱷᱮᱡ ᱦᱚᱸ ᱟᱭᱢᱟ ᱠᱚ ᱴᱷᱤᱠ ᱵᱟᱲᱟ ᱠᱟᱱᱛᱮ ᱚᱱᱰᱮ ᱢᱟᱧ ᱪᱟᱞᱟᱣ ᱞᱮᱱᱜᱮ ᱟᱭᱢᱟ ᱦᱚᱲ ᱠᱚ ᱪᱟᱞᱟᱜ ᱜᱮᱭᱟ ᱨᱩᱣᱟᱹ ᱦᱟᱹᱥᱩ ᱠᱚᱨᱮᱦᱚᱸ ᱟᱫᱚ ᱵᱮᱥ ᱠᱟᱛᱮᱜ ᱜᱮᱠᱚ ᱦᱤᱡᱩᱜᱼᱟ ᱟᱫᱚ ᱚᱱᱟ ᱵᱤᱥᱥᱟᱥ ᱠᱟᱛᱮᱜ ᱜᱤᱧ ᱪᱟᱞᱟᱣ ᱞᱮᱱᱟ ᱟᱫᱚ ᱚᱱᱟᱜᱮ ᱡᱮ ᱦᱟᱹᱥᱩ ᱦᱚᱸ ᱵᱟᱝ ᱠᱚᱢᱚᱜ ᱠᱟᱱ ᱛᱤᱧᱟᱹ ᱱᱤᱛᱟᱝ ᱦᱚᱸ ᱚᱱᱟ ᱠᱷᱟᱹᱛᱤᱨᱛᱮ ᱟᱫᱚ ᱟᱢᱤᱧ ᱯᱷᱚᱱ ᱟᱜ ᱢᱮᱭᱟ ᱦᱮᱸ ᱦᱮᱸ ᱰᱚᱠᱴᱚᱨ ᱢᱮᱰᱟᱢ

ᱦᱮᱸ ᱦᱮᱸ ᱰᱟᱠᱴᱟᱨ ᱢᱮᱰᱟᱢ ᱦᱮᱸ ᱴᱷᱤᱠ ᱜᱮᱭᱟ